ᱜᱚᱱᱴᱷᱮᱲ ᱦᱟᱹᱥᱩ ᱨᱮ ᱠᱤᱪᱷᱩ ᱜᱟᱱ ᱞᱟᱹᱠᱛᱤᱭᱟᱱ ᱟᱛᱳ ᱚᱲᱟᱜ ᱨᱮᱱᱟᱜ ᱠᱤᱪᱷᱩ ᱚᱲᱟᱜ ᱨᱮᱭᱟᱜ ᱩᱯᱚᱠᱟᱨ ᱫᱚ ᱦᱩᱭᱩᱜ ᱠᱟᱱᱟ ᱡᱮᱢᱚᱱ ᱪᱟᱥ ᱜᱮᱭᱟ ᱠᱚ ᱵᱮᱨᱮᱞ ᱥᱟᱥᱟᱝ ᱠᱚ ᱟᱨᱚ ᱟᱨᱚ ᱟᱹᱰᱤ ᱠᱤᱪᱷᱩ ᱜᱟᱱ ᱜᱮ ᱢᱮᱱᱟᱜᱼᱟ